ᱤᱧ ᱠᱩᱥᱤᱭᱟᱜ ᱵᱳᱭ ᱫᱚ ᱦᱳᱭᱳᱜ ᱠᱟᱱᱟ ᱢᱤᱫᱴᱟᱹᱝ ᱠᱩᱫᱩᱢ ᱵᱳᱭ ᱟᱹᱰᱤ ᱢᱟᱨᱮᱱᱟᱜ ᱵᱳᱭ ᱟᱹᱰᱤ ᱩᱛᱟᱹᱨ ᱤᱧ ᱯᱟᱲᱦᱟᱣ ᱟᱠᱟᱫᱟ ᱢᱟᱨᱮ ᱢᱟᱨᱮ ᱠᱩᱫᱩᱢ ᱯᱟᱹᱦᱤᱞ ᱞᱟᱦᱟ ᱛᱮᱭᱟᱜ ᱜᱤᱫᱽᱨᱟᱹ ᱨᱮᱱᱟᱜ ᱜᱤᱫᱽᱨᱟᱹ ᱠᱷᱚᱱ ᱦᱚᱸ ᱤᱧ ᱢᱟᱢᱟ ᱟᱭᱳ ᱤᱧ ᱫᱟᱫᱩ ᱩᱱᱠᱤᱱ ᱡᱟᱦᱟᱸᱠᱤᱱ ᱞᱟᱹᱭ ᱠᱟᱣ ᱫᱤᱧ ᱫᱚ ᱚᱱᱟ ᱠᱚᱦᱚᱸ ᱱᱚᱣᱟ ᱵᱳᱭ ᱨᱮ ᱢᱮᱱᱟᱜ ᱟᱠᱟᱫᱟ ᱢᱮᱱᱠᱷᱟᱱ ᱱᱚᱣᱟ ᱠᱚ ᱵᱳᱭ ᱨᱮ ᱯᱟᱲᱦᱟᱣ ᱠᱟᱛᱮ ᱤᱧ ᱟᱹᱰᱤ ᱨᱟᱹᱥᱠᱟᱹᱧ ᱵᱩᱡᱷᱟᱹᱣ ᱟᱠᱟᱫᱟ